ᱦᱮᱞᱳ ᱚᱠᱟᱨᱮ ᱞᱟᱜᱟᱣ ᱠᱟᱱᱟ ᱦᱳ ᱵᱟᱝ ᱡᱷᱟᱲᱜᱨᱟᱢ ᱥᱮᱫ ᱠᱷᱚᱱᱤᱧ ᱞᱟᱜᱟᱣ ᱠᱟᱫᱟ ᱟᱫᱚ ᱟᱢ ᱫᱚ ᱚᱸᱰᱮᱱᱤᱡ ᱢᱟᱹᱡᱷᱤ ᱵᱟᱵᱟ ᱜᱮ ᱤᱧ ᱫᱚ ᱱᱚᱛᱮ ᱡᱷᱟᱲᱜᱨᱟᱢ ᱥᱮᱫ ᱠᱷᱚᱱᱟᱜ ᱤᱧ ᱞᱟᱜᱟᱣ ᱠᱟᱜ ᱛᱟᱞᱟᱝᱼᱟ ᱟᱫᱚ ᱤᱧ ᱫᱚ ᱛᱷᱚᱲᱟ ᱥᱚᱢᱟᱡᱽ ᱥᱩᱥᱟᱹᱨᱤᱭᱟᱹ ᱠᱟᱹᱱᱟᱹᱧ ᱟᱫᱚ ᱟᱯᱮ ᱯᱟᱹᱠᱩᱲ ᱡᱮᱞᱟ ᱥᱮᱫ ᱨᱮ ᱪᱮᱫᱞᱮᱠᱟ ᱠᱚ ᱥᱚᱨᱦᱟᱭᱚᱜᱼᱟ ᱚᱱᱟ ᱜᱮ ᱛᱷᱚᱲᱟ ᱞᱟᱹᱭ ᱧᱚᱜ ᱟᱞᱟᱝ ᱢᱮ ᱦᱩᱸ ᱟᱨ ᱪᱮᱫ ᱪᱮᱫ ᱪᱮᱫ ᱡᱚᱠᱷᱚᱱ ᱪᱮᱫ ᱢᱟᱹᱦᱱᱟᱹ ᱯᱮ ᱥᱚᱦᱨᱟᱭᱚᱜᱼᱟ ᱚᱱᱟ ᱠᱚ ᱛᱷᱚᱲᱟ ᱞᱟᱹᱭ ᱟᱸᱡᱚᱢᱟᱞᱟᱝ ᱢᱮ ᱦᱩᱸ ᱦᱩᱸ ᱦᱩᱸ ᱦᱩᱸ ᱦᱩᱸ ᱦᱩᱸ ᱟᱨ ᱢᱚᱬᱮ ᱫᱤᱱ ᱟᱨ ᱛᱚᱵᱮ ᱛᱷᱚᱲᱟᱱᱟᱜ ᱢᱚᱬᱮ ᱫᱤᱱ ᱯᱮ ᱥᱚᱨᱦᱟᱭᱚᱜ ᱠᱷᱟᱱ ᱛᱚᱵᱮ ᱛᱷᱚᱲᱟ ᱮᱦᱚᱵᱽ ᱦᱤᱞᱳᱜ ᱠᱷᱚᱱ ᱪᱮᱫᱞᱮᱠᱟ ᱯᱮ ᱪᱤᱠᱟᱹᱭᱟ ᱚᱱᱟ ᱠᱚ ᱞᱟᱹᱭᱟᱞᱟᱝ ᱢᱮ ᱦᱮᱸ ᱦᱩᱸ ᱦᱮᱸ ᱦᱩᱸ ᱟᱪᱪᱷᱟ ᱴᱷᱤᱠᱜᱮᱭᱟ ᱦᱚᱸ ᱦᱮᱸ ᱦᱮᱸ ᱚ ᱦᱮᱸ ᱚ ᱟᱨ ᱥᱩᱵᱤᱫᱷᱟ ᱠᱚᱫᱚ ᱡᱟᱦᱟᱱ ᱯᱨᱳᱜᱽᱨᱟᱢ ᱠᱚ ᱵᱟᱝ ᱛᱟᱦᱮᱱᱟ ᱦᱮᱸ ᱦᱮᱸ ᱦᱮᱸ ᱮᱱᱛᱮᱫ ᱚᱱᱟᱢᱟ ᱠᱟᱱ ᱜᱮᱭᱟ ᱦᱮᱸ ᱮᱱᱛᱮᱫ ᱚᱱᱟ ᱫᱚ ᱵᱟᱝ ᱧᱮᱞ ᱛᱤᱭᱟᱹᱜᱚᱜ ᱠᱟᱱᱟ ᱛᱚ ᱪᱮᱠᱟᱭᱟᱢ ᱵᱟᱝᱠᱷᱟᱱ ᱟᱞᱮ ᱥᱮᱫ ᱤᱧ ᱦᱚᱸ ᱵᱚᱞᱮᱧ ᱢᱮᱱᱫᱟᱹᱧ ᱦᱟᱯᱮ ᱥᱮ ᱯᱷᱳᱱᱟᱭ ᱞᱮᱜᱮ ᱪᱮᱫᱞᱮᱠᱟ ᱧᱮᱞ ᱠᱚᱥᱮ ᱦᱩᱸ ᱦᱩᱸ ᱦᱮᱸᱢᱟ ᱛᱚᱵᱮ ᱴᱷᱤᱠᱜᱮᱭᱟ